ᱱᱤᱛᱳᱜᱟᱜ ᱥᱚᱢᱚᱭ ᱨᱮ ᱟᱵᱚ ᱵᱚᱱ ᱧᱮᱞᱮᱜᱼᱟ ᱵᱟᱯᱞᱟ ᱠᱟᱱ ᱵᱷᱟᱸᱰᱟᱱ ᱠᱟᱱ ᱯᱟᱴᱤ ᱠᱟᱱ ᱡᱟᱦᱟᱱᱟᱜ ᱨᱮᱜᱮ ᱡᱷᱚᱛᱚ ᱨᱮᱜᱮ ᱟᱵᱚ ᱱᱚᱣᱟ ᱯᱚᱞᱴᱨᱤ ᱫᱚ ᱥᱟᱱᱟᱢ ᱡᱟᱭᱜᱟ ᱨᱮᱜᱮ ᱯᱚᱞᱴᱨᱤ ᱜᱮᱵᱚᱱ ᱡᱚᱢᱮᱫ ᱠᱚᱣᱟ ᱪᱮᱫᱟᱜ ᱡᱮ ᱱᱤᱛᱳᱜ ᱯᱚᱞᱴᱨᱤ ᱨᱮᱱᱟᱜ ᱱᱤᱱᱟᱹᱜ ᱥᱩᱵᱤᱫᱷᱟ ᱦᱩᱭ ᱠᱟᱱᱟ ᱠᱤ ᱟᱛᱳ ᱟᱛᱳ ᱯᱚᱞᱴᱨᱤ ᱯᱷᱟᱨᱢ ᱢᱮᱱᱟᱜᱼᱟ ᱟᱨ ᱥᱚᱨᱠᱟᱨ ᱥᱮᱫ ᱠᱷᱚᱱ ᱦᱚᱸ ᱞᱟᱵᱷ ᱮᱢᱚᱜ ᱠᱟᱱᱟᱭ ᱯᱚᱞᱴᱨᱤ ᱯᱷᱟᱨᱢ ᱮᱢᱚᱜ ᱠᱟᱱᱟᱭ ᱛᱚ ᱚᱱᱟ ᱞᱮᱠᱟᱛᱮ ᱱᱤᱛᱳᱜ ᱟᱵᱚ ᱵᱮᱵᱽᱥᱟᱭ ᱟᱹᱰᱤ ᱱᱟᱯᱟᱭ ᱵᱮᱵᱽᱥᱟᱭ ᱮᱢ ᱠᱟᱱᱟᱭ ᱟᱨ ᱱᱚᱣᱟ ᱵᱮᱵᱽᱥᱟ ᱨᱮ ᱟᱹᱰᱤ ᱜᱟᱱ ᱴᱟᱠᱟ ᱯᱚᱭᱥᱟ ᱵᱚᱱ ᱟᱨᱡᱟᱣ ᱮᱫᱟ ᱵᱚᱱ ᱟᱨ ᱨᱩᱡᱤ ᱨᱳᱡᱽᱜᱟᱨ ᱦᱩᱭᱩᱜ ᱠᱟᱱᱟ ᱟᱨ ᱱᱤᱛᱳᱜ ᱱᱚᱣᱟ ᱱᱩᱱᱟᱹᱜ ᱢᱟᱱᱮ ᱪᱟᱞᱟᱣ ᱠᱟᱱᱟ ᱯᱟᱹᱨᱥᱤᱫᱽ ᱦᱮᱱᱟᱜᱼᱟ ᱱᱤᱛᱳᱜ ᱠᱤ ᱯᱚᱞᱴᱨᱤ ᱦᱟᱨ ᱡᱟᱭᱜᱟᱨᱮ ᱵᱟᱯᱞᱟᱭᱮᱱᱟᱢ ᱛᱚ ᱯᱚᱞᱴᱨᱤ ᱟᱹᱜᱩ ᱠᱚᱢ ᱵᱷᱟᱸᱰᱟᱱᱚᱜ ᱠᱟᱱᱟᱢ ᱛᱚ ᱯᱚᱞᱴᱨᱤ ᱟᱹᱜᱩ ᱠᱚᱢ ᱱᱤᱛᱳᱜ ᱱᱤᱱᱟᱹᱜ ᱦᱚᱸ ᱦᱩᱭ ᱠᱟᱱᱟ ᱠᱤ ᱵᱷᱟᱸᱰᱟᱱ ᱠᱚᱨᱮᱫ ᱠᱩᱴᱟᱹᱢ ᱠᱚᱨᱮᱫ ᱦᱚᱸ ᱯᱚᱞᱴᱨᱤ ᱜᱮ ᱪᱟᱞᱟᱜ ᱠᱟᱱᱟ ᱚᱱᱟ ᱠᱷᱟᱹᱛᱤᱨ ᱛᱮ ᱧᱮᱞ ᱫᱟᱵᱚᱱ ᱠᱤ ᱯᱚᱞᱴᱨᱤ ᱟᱹᱰᱤ ᱜᱟᱱ ᱜᱮ ᱱᱤᱛᱳᱜ ᱫᱚ ᱡᱚᱵᱚᱨᱡᱚᱥᱛ ᱢᱟᱱᱮ ᱪᱟᱞᱟᱣ ᱟᱠᱟᱱᱟ ᱦᱚᱲ ᱨᱮᱱᱟᱜ ᱫᱚᱨᱠᱟᱨ ᱯᱟᱲᱟᱣ ᱟᱠᱟᱱᱟ ᱪᱮᱫᱟᱜ ᱥᱮ ᱱᱩᱠᱩ ᱟᱵᱚ ᱫᱮᱦᱟᱛᱤ ᱥᱤᱢ ᱚᱱᱠᱟ ᱵᱟᱝ ᱠᱚ ᱧᱟᱢᱚᱜ ᱠᱟᱱᱟ ᱡᱮᱢᱚᱱ ᱡᱟᱦᱟᱸ ᱛᱤᱨᱮᱜᱮᱢ ᱠᱷᱚᱡᱚᱜ ᱩᱱ ᱨᱮᱫᱚ ᱩᱱᱠᱩ ᱫᱮᱦᱟᱛᱤ ᱫᱚ ᱵᱟᱢ ᱧᱟᱢ ᱠᱚᱣᱟ ᱞᱮᱠᱤᱱ ᱯᱚᱞᱴᱨᱤ ᱫᱚ ᱡᱟᱦᱟᱸ ᱛᱤᱨᱮᱜᱮᱢ ᱠᱷᱚᱡᱽ ᱠᱚᱣᱟ ᱩᱱ ᱨᱮᱜᱮ ᱧᱟᱢᱚᱜ ᱟᱠᱚ ᱚᱱᱟ ᱠᱟᱹᱦᱤ ᱛᱮ ᱯᱚᱞᱴᱨᱤ ᱨᱮᱱᱟᱜ ᱱᱤᱛᱳᱜ ᱵᱮᱵᱽᱥᱟ ᱫᱚ ᱟᱹᱰᱤ ᱱᱟᱯᱟᱭ ᱦᱮᱱᱟᱜᱼᱟ ᱟᱨ ᱵᱮᱥ ᱯᱚᱭᱥᱟ ᱵᱚᱱ ᱠᱟᱢᱟᱣ ᱫᱟᱲᱮᱭᱟᱜ ᱠᱟᱱᱟ